ᱟᱵᱚ ᱥᱟᱱᱛᱟᱲ ᱱᱟᱜᱟᱢ ᱨᱮ ᱫᱚ ᱟᱹᱰᱤ ᱜᱟᱱ ᱜᱮ ᱱᱚᱝᱠᱟ ᱫᱷᱚᱨᱚᱢ ᱜᱩᱨᱩ ᱠᱚ ᱢᱮᱱᱟᱜ ᱠᱚᱣᱟ ᱡᱮᱢᱚᱱ ᱠᱟᱨᱟᱢ ᱨᱮᱫᱚ ᱠᱟᱨᱟᱢ ᱜᱩᱨᱩ ᱟᱨ ᱫᱟᱸᱥᱟᱭ ᱨᱮᱫᱚ ᱫᱟᱸᱥᱟᱭ ᱜᱩᱨᱩ ᱠᱟᱹᱨᱢᱩ ᱫᱷᱟᱹᱨᱢᱩ ᱛᱤᱠᱤᱱ ᱦᱚᱸ ᱟᱵᱚᱨᱮᱱ ᱫᱷᱚᱨᱚᱢ ᱜᱩᱨᱩ ᱜᱮ ᱟᱨ ᱟᱵᱚ ᱟᱛᱳ ᱠᱚᱨᱮ ᱦᱚᱸ ᱱᱟᱭᱠᱮ ᱵᱟᱵᱟ ᱫᱚ ᱢᱤᱫᱴᱤᱡ ᱫᱷᱚᱨᱚᱢ ᱜᱩᱨᱩ ᱢᱮᱱᱛᱮ ᱵᱚ ᱢᱟᱱᱟᱣ ᱟᱹᱜᱩ ᱟᱠᱟᱫᱮᱭᱟ ᱪᱤᱠᱟᱹᱛᱮ ᱟᱵᱚᱣᱟᱜ ᱡᱟᱦᱟᱸ ᱛᱤᱱᱟᱹᱜ ᱜᱮ ᱵᱚᱸᱜᱟ ᱵᱩᱨᱩ ᱠᱚ ᱢᱮᱱᱟᱜᱼᱟ ᱡᱟᱦᱮᱨ ᱠᱚᱨᱮ ᱥᱮ ᱡᱟᱦᱟᱱᱟᱜ ᱯᱚᱨᱚᱵᱽ ᱯᱩᱱᱟᱹᱭ ᱠᱚᱨᱮ ᱦᱚᱸ ᱱᱟᱭᱠᱮ ᱵᱟᱵᱟ ᱜᱮ ᱵᱚᱸᱜᱟ ᱫᱮᱵᱟ ᱵᱚᱸᱜᱟ ᱠᱚᱭ ᱥᱮᱵᱟ ᱫᱮᱣᱟᱭᱮᱫ ᱠᱚᱛᱮ ᱩᱱᱤ ᱦᱚᱸ ᱢᱤᱫᱴᱟᱝ ᱫᱷᱚᱨᱚᱢ ᱜᱩᱨᱩ ᱞᱮᱠᱟ ᱜᱮᱵᱚ ᱢᱟᱱᱟᱣᱮᱭᱟ